ᱟᱭᱢᱟ ᱨᱚᱠᱚᱢ ᱡᱤᱭᱟᱹᱞᱤ ᱟᱹᱥᱩᱞ ᱨᱮᱫᱚ ᱩᱱᱠᱩ ᱠᱚᱣᱟᱜ ᱟᱦᱟᱨ ᱨᱮᱢ ᱢᱩᱠᱷᱭᱟᱹ ᱨᱩᱯᱛᱮ ᱫᱷᱮᱭᱟᱱ ᱮᱢᱚᱜᱚᱜ ᱦᱩᱭᱩᱜᱼᱟ ᱥᱮ ᱚᱱᱠᱟᱱ ᱡᱚᱢ ᱜᱮ ᱮᱢᱟᱣ ᱠᱚ ᱦᱩᱭᱩᱜᱼᱟ ᱚᱠᱟ ᱫᱚ ᱩᱱᱠᱩ ᱯᱩᱨᱟᱹ ᱢᱚᱛᱞᱚᱵ ᱯᱨᱚᱴᱤᱱ ᱵᱷᱤᱴᱟᱢᱤᱱ ᱚᱠᱟ ᱚᱠᱟ ᱡᱟᱹᱨᱩᱲᱚᱜᱼᱟ ᱵᱚᱞᱮ ᱦᱚᱲᱢᱚ ᱨᱮ ᱚᱱᱟ ᱡᱮᱢᱚᱱ ᱠᱚ ᱧᱟᱢ ᱫᱟᱲᱮᱜ ᱟᱨ ᱚᱱᱟ ᱞᱮᱠᱟᱛᱮ ᱩᱱᱠᱩ ᱡᱮᱢᱚᱱ ᱥᱟᱥᱛᱷ ᱠᱚ ᱛᱟᱦᱮᱱ ᱟᱨ ᱩᱱᱠᱩ ᱰᱷᱮᱹᱨ ᱳᱡᱚᱱ ᱠᱚ ᱢᱚᱛᱞᱚᱵ ᱠᱚ ᱵᱮᱱᱟᱜ ᱟᱨ ᱚᱱᱟ ᱞᱮᱠᱟᱛᱮ ᱩᱱᱠᱩ ᱰᱷᱮᱹᱨ ᱳᱡᱚᱱ ᱠᱚ ᱵᱮᱱᱟᱣ ᱞᱮᱱᱠᱷᱟᱡ ᱩᱱᱠᱩᱣᱟᱜ ᱡᱤᱞ ᱦᱚᱸ ᱰᱷᱮᱹᱨᱚᱜᱼᱟ ᱟᱨ ᱯᱚᱥᱩ ᱯᱟᱞᱚᱱ ᱦᱚᱲᱟᱜ ᱯᱷᱟᱭᱫᱟ ᱦᱚᱸ ᱰᱷᱮᱹᱨᱚᱜᱼᱟ ᱚᱱᱠᱟ ᱞᱮᱠᱟᱛᱮ ᱩᱱᱠᱩᱣᱟᱜ ᱯᱨᱚᱯᱷᱤᱴ ᱨᱮᱦᱚᱸ ᱰᱷᱮᱹᱨ ᱦᱩᱭᱩᱜᱼᱟ ᱡᱤᱭᱟᱹᱞᱤ ᱢᱚᱛᱞᱚᱵ ᱯᱚᱥᱩ ᱚᱠᱚᱭ ᱠᱚ ᱟᱹᱥᱩᱞᱚᱜ ᱠᱟᱱᱟ ᱩᱱᱠᱩ ᱡᱚᱢ ᱞᱟᱹᱜᱤᱫ ᱵᱟᱡᱟᱨ ᱨᱮ ᱵᱟᱡᱟᱨ ᱨᱮ ᱟᱭᱢᱟ ᱨᱚᱠᱚᱢ ᱡᱚᱢᱟᱜ ᱧᱟᱢᱚᱜ ᱠᱟᱱᱟ ᱩᱱᱠᱩ ᱡᱚᱢ ᱞᱟᱹᱜᱤᱫ ᱚᱠᱟ ᱫᱚ ᱩᱱᱠᱩ ᱞᱟᱹᱜᱤᱫ ᱵᱷᱤᱴᱟᱢᱤᱱ ᱯᱨᱳᱴᱤᱱ ᱠᱮᱞᱥᱤᱭᱟᱢ ᱚᱠᱟ ᱡᱟᱹᱨᱩᱲ ᱠᱚᱣᱟ ᱦᱚᱲᱢᱚ ᱞᱟᱹᱜᱤᱫ ᱚᱱᱟ ᱠᱚ ᱧᱟᱢᱟ ᱟᱨ ᱚᱱᱟᱫᱚ ᱟᱹᱰᱤ ᱫᱚ ᱵᱟᱝ ᱫᱟᱢᱟ ᱢᱚᱛᱞᱚᱵ ᱠᱚᱢ ᱜᱮᱭᱟ ᱫᱟᱢ ᱟᱥᱮ ᱢᱤᱫᱴᱮᱡ ᱜᱚᱨᱤᱵ ᱥᱮ ᱨᱮᱸᱜᱮᱡ ᱪᱟᱥᱚᱜ ᱦᱚᱲ ᱦᱚᱸᱭ ᱦᱟᱛᱟᱣ ᱫᱟᱲᱮᱭᱟᱜᱼᱟ ᱟᱨ ᱚᱱᱟᱫᱚ ᱵᱟᱡᱟᱨ ᱨᱮ ᱧᱟᱢᱚᱜᱼᱟ ᱥᱮ ᱚᱠᱟ ᱚᱠᱟ ᱫᱚ ᱯᱚᱥᱩ ᱯᱟᱞᱚᱱ ᱨᱮᱭᱟᱜ ᱴᱨᱮᱱᱤᱝ ᱪᱟᱞᱟᱜᱼᱟ ᱥᱮ ᱵᱚᱞᱮ ᱚᱠᱟ ᱯᱚᱧᱪᱟᱭᱮᱛ ᱨᱮ ᱢᱤᱫᱴᱮᱡ ᱤᱭᱟᱹ ᱛᱟᱦᱮᱱᱟ ᱵᱚᱞᱮ ᱚᱸᱰᱮ ᱡᱚᱛᱚ ᱨᱚᱠᱚᱢ ᱯᱚᱥᱩ ᱟᱦᱟᱨ ᱧᱟᱢᱚᱜᱼᱟ ᱡᱮᱭᱥᱮ ᱜᱟᱹᱭ ᱠᱚ ᱞᱟᱹᱜᱤᱫ ᱠᱷᱟᱡ ᱫᱚ ᱚᱠᱟ ᱜᱟᱹᱭᱟᱜ ᱛᱳᱣᱟ ᱵᱟᱲᱦᱟᱣ ᱞᱟᱹᱜᱤᱫ ᱡᱮᱢᱚᱱ ᱚᱱᱟ ᱞᱟᱹᱜᱤᱫ ᱢᱤᱫᱴᱮᱱ ᱟᱦᱟᱨ ᱢᱮᱱᱟᱜ ᱠᱟᱫᱟ ᱚᱱᱟ ᱡᱚᱢ ᱦᱚᱪᱚ ᱞᱮᱠᱷᱟᱡ ᱜᱟᱹᱭ ᱰᱷᱮᱹᱨ ᱮ ᱛᱳᱣᱟᱭᱟ ᱟᱨ ᱰᱷᱮᱹᱨ ᱮ ᱛᱚᱣᱟᱭᱟ ᱟᱨ ᱰᱷᱮᱹᱨ ᱮ ᱛᱳᱣᱟ ᱞᱮᱠᱷᱟᱡ ᱚᱱᱠᱟ ᱞᱮᱠᱟᱛᱮ ᱩᱱᱤ ᱚᱠᱚᱭ ᱠᱤᱥᱟᱱ ᱠᱟᱱᱟᱭ ᱪᱟᱥᱚᱜ ᱦᱚᱲ ᱩᱱᱤ ᱰᱷᱮᱹᱨ ᱛᱳᱣᱟᱭ ᱟᱹᱠᱷᱨᱤᱧ ᱫᱟᱲᱮᱭᱟᱜᱼᱟ ᱰᱷᱮᱹᱨ ᱛᱳᱣᱟ ᱟᱹᱠᱷᱨᱤᱧ ᱠᱟᱛᱮᱫ ᱩᱱᱤᱭᱟᱜ ᱯᱨᱚᱯᱷᱤᱴ ᱰᱷᱮᱹᱨ ᱦᱩᱭᱩᱜ ᱛᱟᱭᱟ ᱟᱨ ᱥᱩᱠᱨᱤ ᱠᱚ ᱞᱟᱹᱜᱤᱫ ᱦᱚᱸ ᱟᱭᱢᱟ ᱚᱱᱠᱟ ᱞᱮᱠᱟ ᱡᱚᱢᱮᱢ ᱢᱮᱱᱟᱜᱼᱟ ᱥᱮ ᱡᱮᱭᱥᱮ ᱦᱚᱲ ᱵᱚᱱ ᱡᱚᱢ ᱮᱫᱟ ᱚᱠᱟ ᱫᱚ ᱠᱟᱹᱡᱩ ᱵᱟᱫᱟᱢ ᱵᱚᱞᱮ ᱟᱵᱚ ᱦᱚᱲ ᱞᱟᱹᱜᱤᱫ ᱚᱱᱟ ᱠᱚ ᱥᱮ ᱯᱷᱚᱞ ᱠᱚ ᱥᱮ ᱠᱟᱭᱨᱟ ᱠᱚ ᱚᱱᱟ ᱠᱚ ᱟᱵᱚ ᱦᱚᱲᱢᱚ ᱞᱟᱹᱜᱤᱫ ᱟᱹᱰᱤ ᱯᱷᱟᱭᱫᱟ ᱜᱮᱭᱟ ᱚᱱᱟᱨᱮ ᱟᱭᱢᱟ ᱨᱚᱠᱚᱢ ᱯᱨᱚᱴᱤᱱ ᱥᱮ ᱵᱷᱤᱴᱟᱢᱤᱱ ᱠᱚ ᱧᱟᱢᱚᱜ ᱠᱟᱱᱟ ᱟᱨ ᱚᱱᱠᱟ ᱜᱮ ᱥᱮᱢ ᱵᱚᱞᱮ ᱡᱤᱣᱤ ᱡᱚᱱᱛᱩᱨ ᱦᱚᱸ ᱵᱚᱞᱮ ᱩᱱᱠᱩ ᱞᱟᱹᱜᱤᱫ ᱦᱚᱸ ᱡᱩᱫᱤ ᱢᱚᱡᱽ ᱢᱚᱡᱽ ᱵᱚᱞᱮ ᱦᱚᱲᱢᱚ ᱥᱮ ᱰᱷᱮᱹᱨ ᱳᱡᱚᱱ ᱦᱟᱛᱟᱣ ᱞᱟᱹᱜᱤᱫ ᱩᱱᱠᱩ ᱦᱚᱸ ᱚᱱᱠᱟᱜᱮ ᱡᱚᱢ ᱦᱚᱪᱚ ᱠᱚ ᱞᱟᱹᱜᱤᱫ ᱪᱮᱫᱟᱜ ᱥᱟᱫᱷᱟᱨᱚᱱ ᱠᱷᱟᱹᱞᱤ ᱜᱷᱟᱥ ᱟᱨ ᱫᱟᱨᱮ ᱥᱟᱠᱟᱢ ᱡᱚᱢ ᱛᱮᱫᱚ ᱩᱱᱠᱩᱣᱟᱜ ᱦᱚᱲᱢᱚ ᱩᱱᱟᱹᱜ ᱢᱚᱡᱽ ᱵᱟᱝ ᱵᱮᱱᱟᱜᱼᱟ ᱵᱮᱱᱟᱜ ᱜᱮᱭᱟ ᱢᱮᱱᱠᱷᱟᱡ ᱩᱱᱠᱩ ᱳᱡᱚᱱ ᱨᱮ ᱵᱟᱠᱚ ᱵᱟᱲᱦᱟᱜᱼᱟ ᱟᱨ ᱩᱱᱠᱩ ᱳᱡᱳᱱ ᱩᱱᱠᱩᱣᱟᱜ ᱳᱡᱳᱱ ᱵᱟᱲᱦᱟᱣ ᱞᱟᱹᱜᱤᱫ ᱡᱮᱭᱥᱮ ᱠᱤ ᱦᱩᱭᱱᱟ ᱯᱩᱥᱤ ᱦᱩᱭᱱᱟ ᱚᱱᱠᱟ ᱵᱚᱞᱮ ᱟᱭᱢᱟ ᱨᱚᱠᱚᱢ ᱡᱚᱢ ᱦᱚᱪᱚ ᱠᱚ ᱦᱩᱭᱩᱜᱼᱟ ᱟᱨᱠᱤ ᱩᱱᱠᱩᱣᱟᱜ ᱦᱚᱲᱢᱚ ᱢᱚᱡᱽ ᱦᱩᱭᱱᱟ ᱟᱨ ᱚᱱᱟ ᱞᱮᱠᱟᱛᱮ ᱟᱵᱚ ᱠᱤᱥᱟᱱ ᱵᱚᱞᱮ ᱚᱠᱚᱭ ᱯᱚᱥᱩ ᱯᱟᱞᱚᱱ ᱦᱚᱲ ᱠᱟᱱᱟᱭ ᱩᱱᱤ ᱰᱷᱮᱹᱨ ᱢᱚᱱᱚᱯᱷᱟ ᱚᱸᱰᱮ ᱠᱷᱚᱡ ᱮ ᱠᱟᱢᱟᱣ ᱫᱟᱲᱮᱭᱟᱜᱼᱟ